ᱡᱳᱛᱤᱨᱵᱤᱫ ᱫᱚ ᱦᱩᱭᱩᱜ ᱠᱟᱱᱟ ᱡᱮ ᱟᱵᱚ ᱢᱟᱱᱮ ᱥᱮᱨᱢᱟ ᱨᱮ ᱚᱠᱚᱭ ᱩᱱᱤ ᱱᱚᱠᱷᱚᱛᱨᱚ ᱠᱚᱵᱚᱱ ᱧᱮᱞᱧᱟᱢ ᱠᱚ ᱠᱮᱭᱟ ᱩᱱᱠᱩ ᱠᱤ ᱠᱟᱱ ᱜᱮᱭᱟ ᱠᱚ ᱡᱳᱛᱤᱨᱵᱤᱫ ᱛᱟᱨᱯᱚᱨ ᱩᱱᱠᱩ ᱡᱳᱛᱤᱨᱵᱤᱫ ᱜᱮ ᱟᱵᱚ ᱧᱤᱫᱟᱹ ᱥᱮᱫ ᱵᱚᱱ ᱧᱮᱞ ᱧᱟᱢᱮᱫ ᱠᱚᱣᱟ ᱫᱤᱱ ᱨᱮᱫᱚ ᱵᱟᱵᱚᱱ ᱧᱮᱞᱧᱟᱢᱮᱫ ᱠᱚᱣᱟ ᱡᱮᱦᱮᱛᱩ ᱥᱤᱧ ᱪᱟᱸᱫᱳ ᱡᱮᱦᱮᱛᱩ ᱥᱮᱛᱟᱜ ᱨᱮ ᱨᱟᱠᱟᱵᱚᱜ ᱠᱟᱱᱟ ᱩᱱᱤᱭᱟᱜ ᱢᱟᱱᱮ ᱩᱱᱤᱭᱟᱜ ᱟᱞᱚ ᱛᱮᱜᱮ ᱡᱳᱛᱤᱨᱵᱤᱫ ᱫᱚ ᱥᱮᱛᱟᱜ ᱨᱮ ᱵᱟᱵᱚᱱ ᱧᱮᱞ ᱧᱟᱢᱮᱫ ᱠᱚᱣᱟ ᱟᱨ ᱧᱤᱫᱟᱹ ᱦᱩᱭ ᱧᱤᱫᱟᱹ ᱦᱩᱭ ᱥᱟᱶᱛᱮ ᱥᱟᱶᱛᱮ ᱟᱵᱚ ᱥᱮᱨᱢᱟᱨᱮ ᱟᱹᱰᱤ ᱰᱷᱮᱨ ᱡᱳᱛᱤᱨᱵᱤᱫ ᱵᱚᱱ ᱧᱮᱞ ᱧᱟᱢᱮᱫ ᱠᱚᱣᱟ ᱩᱱᱠᱩ ᱧᱤᱫᱟᱹ ᱥᱮᱫ ᱥᱤᱧ ᱪᱟᱸᱫᱚ ᱥᱟᱶᱛᱮ ᱩᱱᱠᱩ ᱦᱚᱸ ᱜᱳᱴᱟ ᱥᱮᱨᱢᱟ ᱨᱮᱠᱚ ᱧᱮᱞ ᱧᱟᱢᱚᱜᱼᱟ ᱟᱨ ᱮᱢᱚᱱ ᱠᱚ ᱧᱮᱞ ᱧᱟᱢᱚᱜᱼᱟ ᱡᱟᱛᱮ ᱧᱮᱞ ᱠᱟᱛᱮᱫ ᱢᱚᱱᱮ ᱦᱩᱭᱩᱜ ᱡᱮ ᱛᱟᱞᱟ ᱥᱮᱨᱢᱟ ᱛᱟᱞᱟ ᱨᱮ ᱢᱤᱫᱴᱮᱡ ᱛᱷᱟᱹᱨᱤ ᱟᱨ ᱚᱱᱟ ᱯᱟᱥᱮ ᱨᱮ ᱵᱟᱦᱟ ᱧᱩᱨᱦᱟᱹ ᱠᱟᱱᱟ ᱟᱨ ᱡᱳᱛᱤᱨᱵᱤᱫ ᱥᱚᱢᱯᱚᱨᱠᱮ ᱫᱚ ᱟᱨᱦᱚᱸ ᱱᱟᱱᱟᱱ ᱜᱷᱚᱴᱚᱱᱟ ᱢᱮᱱᱟᱜᱼᱟ ᱡᱟᱦᱟᱸᱭ ᱫᱚ ᱡᱳᱛᱤᱨᱵᱤᱫ ᱫᱚ ᱥᱟᱹᱨᱤ ᱠᱟᱛᱷᱟ ᱵᱚᱞᱛᱮ ᱡᱟᱛᱮ ᱡᱳᱛᱤᱨᱵᱤᱫ ᱫᱚ ᱥᱟᱺᱜᱤᱧ ᱨᱮᱦᱚᱸ ᱥᱟᱺᱜᱤᱧ ᱨᱮ ᱛᱟᱦᱮᱸ ᱠᱟᱛᱮᱫ ᱦᱚᱸ ᱟᱹᱰᱤ ᱢᱚᱡᱽ ᱠᱚ ᱧᱮᱞ ᱧᱟᱢᱚᱜᱼᱟ ᱟᱨ ᱩᱱᱠᱩ ᱟᱞᱚ ᱠᱚ ᱮᱢᱛᱮ ᱱᱤᱭᱟᱹ ᱫᱷᱟᱹᱨᱛᱤ ᱧᱤᱫᱟᱹ ᱥᱮᱫ ᱟᱞᱚ ᱜᱮ ᱛᱟᱦᱮᱱ ᱠᱟᱱᱟ ᱟᱨ ᱰᱟᱦᱟᱨ ᱵᱚᱱ ᱧᱮᱞ ᱧᱟᱢᱫᱟ ᱩᱱᱠᱩ ᱡᱳᱛᱤᱨᱵᱤᱫ ᱞᱟᱹᱜᱤᱫ ᱜᱮ